ᱵᱟᱜᱟᱱ ᱫᱚ ᱟᱹᱰᱤ ᱡᱩᱨ ᱤᱧ ᱠᱩᱥᱤᱭᱟᱜᱼᱟ ᱥᱮ ᱜᱚᱨᱚᱡᱟᱜᱼᱟ ᱵᱟᱜᱟᱱ ᱫᱚ ᱱᱚᱝᱠᱟ ᱠᱟᱛᱮᱜ ᱤᱧ ᱛᱮᱭᱟᱨᱟ ᱚᱛ ᱞᱟ ᱠᱟᱛᱮᱜ ᱰᱩᱯ ᱛᱮᱭᱟᱨ ᱠᱟᱛᱮᱜ ᱢᱟᱴ ᱨᱮᱱᱟᱜ ᱵᱟᱹᱫᱽ ᱦᱟᱥᱟ ᱟᱹᱜᱩ ᱠᱟᱛᱮᱜ ᱟᱨ ᱠᱷᱚᱫᱽ ᱢᱟᱸᱫᱮ ᱨᱮᱱᱟᱜ ᱠᱷᱚᱛᱽ ᱤᱫᱤ ᱠᱟᱛᱮᱜ ᱢᱟᱠᱷᱟ ᱢᱟᱹᱠᱷᱤ ᱠᱟᱛᱮᱜ ᱪᱟᱨᱟ ᱫᱟᱨᱮᱧ ᱨᱚᱦᱚᱭᱟ ᱪᱟᱨᱟ ᱫᱟᱨᱮ ᱨᱚᱦᱚᱭ ᱠᱟᱛᱮᱜ ᱫᱟᱜ ᱫᱩᱞ ᱫᱩᱞ ᱛᱤᱧ ᱡᱚᱛᱚᱱ ᱦᱟᱨᱟᱭᱟ ᱱᱚᱣᱟ ᱠᱚ ᱠᱟᱹᱢᱤ ᱦᱚᱨᱟ ᱨᱮ ᱤᱧ ᱨᱮᱱ ᱚᱲᱟᱜ ᱜᱚᱢᱠᱮ ᱦᱚᱸᱭ ᱜᱚᱲᱚᱣᱟᱹᱧ ᱜᱤᱭᱟ ᱟᱨ ᱤᱧ ᱵᱟᱝ ᱛᱟᱦᱮᱱ ᱚᱠᱛᱮ ᱠᱚᱨᱮ ᱦᱚᱸ ᱟᱡ ᱫᱟᱜ ᱮ ᱫᱩᱞᱟᱜ ᱜᱤᱭᱟ ᱚᱱᱟ ᱛᱮ ᱤᱧ ᱢᱟᱹᱧ ᱜᱚᱨᱚᱡᱟᱜ ᱜᱤᱭᱟ ᱵᱟᱜᱟᱱ ᱟᱭᱟᱜ ᱦᱚᱸ ᱚᱱᱟ ᱵᱟᱜᱟᱱ ᱪᱮᱛᱟᱱ ᱨᱮ ᱟᱹᱰᱤ ᱡᱚᱨ ᱜᱚᱨᱚᱡᱽ ᱢᱮᱱᱟᱜ ᱛᱟᱭᱟ